ᱟᱵᱚ ᱫᱷᱚᱨᱚᱢ ᱨᱮᱭᱟᱜ ᱵᱳᱭ ᱨᱮ ᱟᱭᱢᱟ ᱠᱤᱪᱷᱩ ᱟᱵᱚ ᱥᱟᱱᱛᱟᱞ ᱥᱚᱢᱟᱡᱽ ᱨᱮ ᱟᱭᱢᱟ ᱠᱤᱪᱷᱩ ᱢᱮᱱᱟᱜᱼᱟ ᱛᱚ ᱚᱱᱟ ᱵᱳᱭ ᱨᱮᱫᱚ ᱢᱮᱱ ᱟᱠᱚ ᱟᱸᱡᱚᱢ ᱠᱟᱹᱫᱟᱹᱧ ᱟᱭᱢᱟ ᱠᱤᱪᱷᱩ ᱟᱵᱚ ᱥᱟᱱᱛᱟᱞ ᱥᱚᱢᱟᱡᱽ ᱨᱮᱭᱟᱜ ᱤᱭᱟᱹ ᱠᱚ ᱢᱮᱱᱟᱜᱼᱟ ᱫᱷᱚᱨᱚᱢ ᱠᱚ ᱢᱮᱱᱟᱜᱼᱟ ᱦᱮᱸ ᱯᱟᱲᱦᱟᱣ ᱵᱟᱹᱧ ᱯᱟᱲᱦᱟᱣ ᱠᱟᱫᱟ ᱟᱸᱡᱚᱢ ᱠᱟᱹᱫᱟᱹᱧ